ᱟᱞᱮ ᱫᱚ ᱩᱛᱛᱚᱨ ᱵᱷᱟᱨᱚᱛ ᱨᱮᱱ ᱦᱚᱲ ᱠᱟᱱᱟ ᱞᱮ ᱟᱞᱮ ᱫᱤᱥᱚᱢ ᱨᱮᱫᱚ ᱡᱚᱱᱰᱟᱨᱟ ᱫᱟᱜ ᱢᱟᱹᱰᱤ ᱟᱨ ᱥᱤᱧ ᱟᱲᱟᱜ ᱛᱤᱠᱤ ᱜᱮ ᱟᱹᱰᱤ ᱢᱚᱡᱽ ᱞᱮ ᱵᱩᱡᱷᱟᱹᱣᱟ ᱟᱨ ᱱᱚᱣᱟ ᱡᱚᱢ ᱞᱮᱠᱷᱟᱱ ᱫᱚ ᱦᱚᱲᱢᱚ ᱡᱤᱣᱭᱤ ᱦᱚᱸ ᱱᱟᱯᱟᱭ ᱛᱟᱦᱮᱱᱟ ᱪᱮᱫᱟᱜ ᱵᱟᱝ ᱱᱚᱣᱟ ᱫᱚ ᱵᱤᱱᱟᱹ ᱥᱟᱨ ᱛᱮ ᱦᱩᱭᱩᱜᱼᱟ